ᱟᱪᱪᱷᱟ ᱰᱨᱟᱭᱵᱷᱟᱨ ᱤᱧ ᱵᱟᱲᱮ ᱵᱩᱴᱟᱹᱛᱮ ᱪᱟᱞᱟᱜ ᱞᱟᱹᱜᱤᱛ ᱛᱮ ᱚᱠᱟ ᱰᱟᱦᱟᱨ ᱛᱮ ᱪᱟᱞᱟᱜ ᱦᱳᱭᱳᱜ ᱛᱤᱧᱟ ᱠᱟᱹᱴᱤᱡ ᱮᱢ ᱤᱫᱤ ᱫᱟᱲᱮᱭᱟᱹᱧᱟ ᱟᱨ ᱛᱤᱱᱟᱹᱜ ᱨᱮᱴ ᱮᱢ ᱦᱟᱛᱟᱣᱟ ᱤᱫᱤ ᱛᱮ